ᱱᱚᱣᱟ ᱴᱚᱴᱷᱟ ᱨᱮ ᱟᱹᱰᱤ ᱱᱟᱯᱟᱭ ᱱᱟᱯᱟᱭ ᱪᱮᱬᱮ ᱠᱚ ᱢᱮᱱᱟᱜ ᱠᱚᱣᱟ ᱢᱤᱨᱩ ᱪᱮᱬᱮ ᱢᱟᱨᱟᱜ ᱪᱮᱬᱮ ᱟᱨᱦᱚᱸ ᱟᱹᱰᱤ ᱟᱭᱢᱟ ᱟᱭᱢᱟ ᱪᱮᱬᱮ ᱢᱮᱱᱟᱜ ᱠᱚᱣᱟ ᱢᱤᱨᱩ ᱪᱮᱬᱮᱭᱟᱜ ᱴᱷᱚᱱᱴᱟ ᱟᱨᱟᱜ ᱜᱮ ᱛᱟᱭᱟ ᱟᱨ ᱢᱤᱨᱩ ᱪᱮᱬᱮ ᱟᱹᱥᱩᱞ ᱠᱚ ᱜᱟᱱᱚᱜᱼᱟ ᱢᱤᱨᱩ ᱪᱮᱬᱮ ᱧᱮᱞᱡᱚᱝ ᱛᱮᱫᱚ ᱦᱟᱹᱨᱭᱟᱹᱲ ᱜᱮᱠᱚ ᱧᱮᱞᱚᱜᱼᱟ ᱟᱨ ᱢᱟᱨᱟᱜ ᱪᱮᱬᱮ ᱪᱩᱯᱤ ᱨᱮᱱᱟᱜ ᱤᱞ ᱠᱚ ᱯᱟᱥᱱᱟᱣ ᱞᱮᱛᱚᱠᱚ ᱠᱷᱟᱱ ᱟᱹᱰᱤ ᱢᱚᱡᱽ ᱠᱚ ᱧᱮᱞᱚᱜᱼᱟ ᱚᱱᱟᱛᱮ ᱪᱮᱬᱮ ᱠᱚ ᱫᱚ ᱫᱚᱢᱮᱧ ᱠᱩᱥᱤᱭᱟᱠᱚᱣᱟ